ᱥᱮᱫᱟᱭ ᱦᱟᱯᱲᱟᱢ ᱫᱚ ᱥᱟᱨ ᱠᱚᱫᱚ ᱵᱟᱠᱚ ᱤᱭᱩᱡᱽ ᱛᱟᱦᱮᱱᱟ ᱪᱟᱹᱥᱤᱵᱟᱥᱤ ᱨᱮ ᱪᱟᱥᱵᱟᱥ ᱡᱚᱠᱷᱮᱡᱽ ᱜᱩᱨᱤᱡᱽ ᱛᱮᱜᱮ ᱠᱟᱹᱢᱤ ᱠᱚ ᱛᱚᱨᱟᱣ ᱛᱟᱦᱮᱱᱟ ᱥᱮᱫᱟᱭ ᱫᱚ ᱰᱟᱹᱝᱨᱤ ᱠᱚᱦᱚᱸ ᱰᱟᱹᱝᱨᱤ ᱠᱟᱰᱟ ᱠᱚ ᱫᱚᱢᱮ ᱠᱚ ᱟᱹᱥᱩᱞ ᱠᱚ ᱛᱟᱦᱮᱱᱟ ᱟᱨ ᱜᱩᱨᱤᱡᱽ ᱠᱚᱦᱚᱸ ᱫᱚᱢᱮ ᱦᱩᱭᱩᱜ ᱛᱟᱦᱮᱱᱟ ᱟᱨ ᱵᱟᱹᱫᱽ ᱠᱚᱨᱮ ᱪᱟᱥᱵᱟᱥ ᱪᱟᱥ ᱠᱟᱹᱢᱤ ᱠᱚᱨᱮ ᱨᱚᱦᱚᱭ ᱛᱩᱫ ᱠᱚᱨᱮ ᱛᱩᱫ ᱨᱚᱦᱚᱭ ᱠᱚᱨᱮ ᱜᱩᱨᱤᱡᱽ ᱦᱚᱸᱠᱚ ᱞᱟᱜᱟᱣ ᱛᱟᱦᱮᱱᱟ ᱟᱨ ᱚᱱᱟᱛᱮ ᱦᱩᱲᱩ ᱠᱚᱦᱚᱸ ᱟᱹᱰᱤ ᱪᱮᱦᱨᱟ ᱦᱩᱭᱩᱜ ᱛᱟᱦᱮᱱᱟ ᱟᱹᱰᱤ ᱪᱮᱦᱨᱟᱜᱮ ᱦᱩᱭᱩᱜ ᱛᱟᱦᱮᱱᱟ ᱟᱨ ᱱᱮᱛᱟᱨ ᱫᱚ ᱱᱮᱛᱟᱨ ᱫᱤᱱ ᱫᱚ ᱦᱚᱲ ᱰᱟᱹᱝᱨᱤ ᱠᱟᱲᱟ ᱦᱚᱸ ᱵᱟᱠᱚ ᱟᱹᱥᱩᱞᱮᱫ ᱠᱚᱣᱟ ᱡᱚᱛᱚ ᱵᱟᱹᱭ ᱵᱟᱹᱭ ᱛᱮᱠᱚ ᱵᱟᱹᱜᱤᱭᱮᱫ ᱠᱚᱣᱟ ᱟᱨ ᱱᱮᱛᱟᱨ ᱫᱚ ᱢᱚᱰᱮᱞ ᱡᱩᱜᱽ ᱟᱠᱟᱱᱟ ᱥᱮ ᱡᱚᱛᱚ ᱢᱮᱥᱤᱱ ᱛᱮᱜᱮ ᱠᱚ ᱠᱟᱹᱢᱤᱭᱮᱫᱟ ᱟᱨ ᱥᱟᱨ ᱠᱷᱳᱞ ᱠᱚᱨᱮᱱᱟᱜ ᱤᱭᱩᱡᱽ ᱮᱫᱟᱠᱚ ᱜᱩᱨᱤᱡᱽ ᱠᱚᱫᱚ ᱠᱚ ᱵᱟᱹᱜᱤᱭᱮᱫᱟ ᱡᱟᱦᱟᱸᱛᱮ ᱱᱮᱛᱟᱨ ᱦᱩᱲᱩ ᱠᱚᱦᱚᱸ ᱟᱹᱰᱤ ᱤᱭᱟᱹᱜᱮ ᱦᱩᱭᱩᱜ ᱠᱟᱱᱟ ᱠᱚᱢᱜᱮ ᱦᱩᱭᱩᱜ ᱠᱟᱱᱟ ᱟᱨ ᱠᱮᱢᱤᱠᱮᱞ ᱨᱮᱱᱟᱜ ᱤᱭᱩᱡᱽ ᱮᱫᱟ ᱠᱚ ᱥᱟᱨ ᱠᱚ ᱠᱮᱢᱤᱠᱮᱞ ᱨᱮᱠᱚ ᱞᱟᱜᱟᱣᱮᱜᱼᱟ ᱡᱟᱦᱟᱸᱛᱮ ᱯᱳᱥᱴᱤᱠ ᱡᱚᱢᱟᱜ ᱵᱟᱭ ᱧᱟᱢᱚᱜ ᱠᱟᱱᱟ ᱟᱨ ᱦᱩᱲᱩ ᱠᱚᱦᱚᱸ ᱩᱱᱟᱹᱜ ᱪᱮᱦᱨᱟ ᱵᱟᱭ ᱦᱩᱭᱩᱜ ᱠᱟᱱᱟ ᱟᱨ ᱥᱟᱨ ᱠᱷᱳᱞ ᱠᱚᱫᱚ ᱡᱟᱦᱟᱸᱞᱮᱠᱟᱛᱮ ᱥᱮᱫᱟᱭ ᱦᱚᱲᱟᱜ ᱥᱮᱫᱟᱭ ᱦᱚᱲ ᱫᱚ ᱟᱹᱰᱤ ᱱᱤᱯᱷᱩᱴᱜᱮ ᱦᱚᱲᱢᱚ ᱦᱩᱭᱩᱜ ᱛᱟᱦᱮᱱᱟ ᱢᱚᱴᱟ ᱥᱚᱴᱟ ᱟᱨ ᱱᱮᱛᱟᱨ ᱦᱚᱲᱟᱜ ᱫᱚ ᱱᱤᱯᱷᱩᱴ ᱦᱚᱲᱢᱚ ᱫᱚ ᱵᱟᱭ ᱦᱩᱭᱩᱜ ᱠᱟᱱᱟ ᱡᱟᱦᱟᱸ ᱞᱮᱠᱟᱛᱮ ᱥᱮᱫᱟᱭ ᱫᱚ ᱟᱹᱰᱤᱫᱤᱱ ᱠᱚ ᱴᱤᱠᱟᱹᱜ ᱛᱟᱦᱮᱱᱟ ᱟᱹᱰᱤᱫᱤᱱ ᱠᱚ ᱵᱟᱧᱪᱟᱜ ᱠᱟᱱ ᱛᱟᱦᱮᱱᱟ ᱩᱱᱠᱩ ᱜᱩᱨᱤᱡᱽ ᱠᱷᱳᱞ ᱡᱚᱢ ᱠᱟᱛᱮᱫ ᱢᱮᱱᱠᱷᱟᱱ ᱱᱮᱛᱟᱨ ᱦᱚᱲ ᱫᱚ ᱩᱱᱟᱹᱜ ᱫᱤᱱ ᱵᱟᱠᱚ ᱵᱟᱧᱪᱟᱜ ᱠᱟᱱᱟ ᱱᱮᱛᱟᱨ ᱫᱚ ᱫᱚᱢᱮ ᱥᱟᱨ ᱠᱷᱳᱞ ᱠᱚ ᱡᱚᱢᱮᱜᱼᱟ ᱠᱚᱥᱮ ᱯᱳᱥᱴᱤᱠ ᱡᱚᱢᱟᱜ ᱵᱟᱠᱚ ᱧᱟᱢᱮᱜᱼᱟ ᱠᱮᱢᱤᱠᱮᱞ ᱼᱛᱮᱢᱤᱠᱮᱞ ᱛᱮ ᱢᱮᱥᱟ ᱟᱠᱟᱱ ᱡᱚᱢᱟᱜ ᱵᱮᱱᱟᱣ ᱡᱚᱢᱟᱜ ᱠᱚ ᱡᱚᱢᱮᱜᱼᱟ ᱚᱱᱟᱛᱮ ᱰᱷᱮᱨ ᱫᱤᱱ ᱵᱟᱠᱚ ᱴᱤᱠᱟᱹᱜ ᱠᱟᱱᱟ ᱟᱨ ᱱᱚᱣᱟ ᱤᱭᱟᱹᱦᱚᱸ ᱵᱟᱹᱲᱤᱡᱚᱜ ᱠᱟᱱᱟ ᱱᱤᱛᱤᱠ ᱚᱱᱟᱛᱮ ᱟᱨ ᱥᱮᱫᱟᱭ ᱫᱚ ᱰᱟᱹᱝᱨᱤ ᱠᱟᱲᱟ ᱦᱚᱸ ᱫᱚᱢᱮ ᱛᱟᱦᱮᱸᱠᱟᱱᱟ ᱠᱚ ᱫᱟᱜ ᱠᱚᱦᱚᱸ ᱫᱚᱢᱮ ᱫᱟᱜ ᱛᱟᱦᱮᱱᱮᱭ ᱫᱟᱨᱮ ᱠᱚᱦᱚᱸ ᱫᱚᱢᱮ ᱛᱟᱦᱮᱸᱠᱟᱱᱟ ᱟᱨ ᱱᱮᱛᱟᱨ ᱫᱚ ᱫᱟᱨᱮ ᱠᱚᱦᱚᱸ ᱡᱚᱛᱚ ᱠᱚ ᱢᱟᱜ ᱪᱟᱵᱟᱭᱮᱫᱟ ᱠᱚ ᱱᱚᱣᱟ ᱯᱟᱨᱡᱟᱵᱚᱨᱚᱱ ᱯᱨᱚᱠᱨᱤᱭᱟᱜᱮ ᱯᱩᱨᱟᱹ ᱤᱭᱟᱹ ᱵᱚᱫᱚᱞᱚᱜ ᱠᱟᱱᱟ ᱵᱤᱜᱽᱲᱟᱹᱜ ᱠᱟᱱᱟ ᱦᱚᱭᱼᱫᱟᱜ ᱦᱚᱸ ᱚᱼᱴᱟᱭᱤᱢ ᱨᱮ ᱦᱤᱡᱩᱜ ᱠᱟᱱᱟ ᱴᱟᱭᱤᱢ ᱨᱮ ᱵᱟᱭ ᱦᱤᱡᱩᱜ ᱠᱟᱱᱟ ᱪᱟᱥᱵᱟᱥ ᱠᱟᱹᱢᱤᱦᱚᱸ ᱥᱚᱢᱚᱭ ᱨᱮ ᱵᱟᱭ ᱜᱟᱱᱚᱜ ᱠᱟᱱᱟ

ᱥᱮᱫᱟᱭ ᱫᱚ ᱫᱟᱨᱮ ᱫᱟᱨᱮ ᱱᱟᱹᱲᱤ ᱠᱚ ᱡᱚᱛᱚ ᱛᱟᱦᱮᱸᱠᱟᱱᱟ ᱥᱮ ᱪᱟᱥᱵᱟᱥ ᱠᱚᱦᱚᱸ ᱥᱚᱢᱚᱭ ᱨᱮ ᱦᱩᱭᱩᱜ ᱠᱟᱱ ᱛᱟᱦᱮᱸᱫ ᱦᱚᱭᱫᱟᱜ ᱠᱚᱦᱚᱸ ᱥᱚᱢᱚᱭ ᱨᱮ ᱦᱤᱡᱩᱜ ᱠᱟᱱ ᱛᱟᱦᱮᱸᱜᱼᱟ ᱟᱨ ᱱᱮᱛᱟᱨ ᱫᱚ ᱥᱚᱢᱚᱭ ᱨᱮ ᱵᱟᱝ ᱦᱩᱭᱩᱜ ᱠᱟᱱᱟ ᱱᱮᱛᱟᱨ ᱫᱚ ᱧᱩᱛᱩᱢ